ᱟᱪᱪᱷᱟ ᱟᱞᱤᱧᱟᱜ ᱯᱟᱲᱦᱟᱣ ᱤᱥᱴᱟᱨᱴ ᱫᱚ ᱱᱟᱦᱟᱜ ᱢᱟᱱᱮ ᱫᱩ ᱦᱟᱡᱟᱨ ᱩᱱᱤᱥ ᱠᱷᱚᱱᱜᱮ ᱟᱨ ᱫᱩ ᱦᱟᱡᱟᱨ ᱩᱱᱤᱥ ᱠᱷᱚᱱᱜᱮᱞᱤᱧ ᱯᱟᱲᱦᱟᱜ ᱠᱟᱱᱟ ᱟᱨ ᱟᱞᱤᱧᱫᱚ ᱱᱟᱦᱟᱜ ᱱᱚᱰᱮ ᱤᱭᱟᱹ ᱢᱚᱜᱚᱨᱠᱮᱞᱟ ᱨᱮᱞᱤᱧ ᱯᱟᱲᱦᱟᱜ ᱠᱟᱱᱟ ᱢᱚᱜᱚᱨᱠᱮᱞᱟ ᱟᱨᱟᱢᱱᱚᱜᱚᱨ ᱨᱮ ᱢᱮᱱᱟᱜᱼᱟ ᱱᱟᱦᱟᱜ ᱚᱸᱰᱮᱞᱤᱧ ᱯᱟᱲᱦᱟᱜ ᱠᱟᱱᱟ ᱟᱨ ᱢᱟᱱᱮ ᱟᱞᱤᱧᱟᱜ ᱴᱟᱨᱜᱮᱴᱫᱚ ᱱᱟᱦᱟᱜ ᱱᱤᱭᱟᱹ ᱠᱟᱱᱟ ᱡᱮ ᱢᱟᱱᱮ ᱡᱚᱵᱽ ᱱᱟᱦᱟᱜ ᱢᱟᱱᱮ ᱥᱚᱨᱠᱟᱨᱤ ᱡᱚᱵᱽ ᱡᱟᱦᱟᱱᱟᱜ ᱜᱮ ᱜᱨᱩᱯ ᱰᱤ ᱦᱩᱭᱮᱱᱟ ᱪᱮ ᱡᱷᱟᱲᱠᱷᱚᱸᱰ ᱯᱩᱞᱤᱥ ᱦᱩᱭᱮᱱᱟ ᱡᱟᱦᱟᱱᱟᱜ ᱟᱹᱞᱤᱧ ᱟᱹᱞᱤᱧ ᱡᱟᱦᱟᱱᱟᱜ ᱟᱹᱞᱤᱧᱟᱜ ᱮᱵᱷᱮᱞᱮᱵᱮᱞ ᱦᱩᱭᱩᱜᱼᱟ ᱟᱹᱞᱤᱧ ᱚᱸᱰᱮ ᱡᱚᱵᱟᱞᱤᱧ ᱦᱳᱭ ᱟᱨ ᱮᱠᱡᱟᱢ ᱠᱚᱞᱤᱧ ᱚᱞᱵᱟᱲᱟᱠᱮᱫᱼᱟ ᱟᱨ ᱮᱠᱡᱟᱢ ᱨᱳᱞ ᱩᱞᱴᱟᱹᱜᱮᱞᱤᱧ ᱠᱳᱣᱟᱞᱤᱯᱷᱟᱭᱞᱮᱫᱼᱟ ᱯᱷᱮᱨ ᱚᱸᱰᱮ ᱛᱟᱭᱱᱚᱢ ᱚᱸᱰᱮ ᱢᱮᱰᱤᱠᱮᱞ ᱨᱮ ᱪᱷᱟᱴᱟᱣᱮᱱᱟᱞᱤᱧ ᱮᱱᱠᱷᱟᱱ ᱚᱸᱰᱮ ᱵᱟᱝᱠᱷᱟᱱ ᱟᱨᱦᱚᱸ ᱱᱤᱛᱚᱜ ᱱᱟᱦᱟᱜ ᱟᱨᱦᱚᱸ ᱮᱠᱡᱟᱢᱠᱚ ᱱᱟᱦᱟᱜ ᱱᱤᱛᱚᱜ ᱱᱟᱦᱟᱜ ᱟᱨᱦᱚᱸ ᱵᱷᱮᱠᱮᱱᱥᱤᱠᱚ ᱚᱰᱳᱠᱚᱜᱼᱟ ᱚᱸᱰᱮ ᱱᱟᱦᱟᱜ ᱯᱮᱨᱮᱡᱟᱞᱤᱧ ᱱᱟᱦᱟᱜ ᱟᱨ ᱟᱥᱟᱭᱮᱫᱼᱟᱞᱤᱧ ᱢᱤᱫ ᱫᱤᱱ ᱦᱤᱞᱳᱜ ᱢᱟᱱᱮ ᱱᱩᱠᱨᱤᱞᱤᱧ ᱦᱟᱛᱟᱣ ᱜᱮᱭᱟ ᱢᱮᱱᱛᱮ ᱦᱳᱭ ᱟᱫᱚ ᱱᱚᱝᱠᱟ ᱥᱤᱞᱮᱵᱟᱥ ᱠᱚᱫᱚ ᱱᱚᱝᱠᱟ ᱢᱮᱱᱟᱜᱼᱟ ᱱᱟᱦᱟᱜ ᱨᱤᱡᱤᱱᱤᱝᱠᱚ ᱢᱮᱱᱟᱜᱼᱟ ᱢᱮᱛᱷᱠᱚ ᱢᱮᱱᱟᱜᱼᱟ ᱡᱤᱠᱮ ᱠᱚ ᱱᱟᱦᱟᱜ ᱟᱨ ᱟᱨᱦᱚᱸ ᱦᱤᱱᱫᱤ ᱠᱚᱦᱚᱸ ᱤᱝᱞᱤᱥ ᱠᱚᱦᱚᱸ ᱟᱭᱢᱟ ᱟᱨᱦᱚᱸ ᱯᱟᱲᱦᱟᱣ ᱦᱩᱭᱩᱜᱼᱟ ᱟᱨ ᱟᱥᱟᱫᱚ ᱱᱟᱦᱟᱜ ᱱᱤᱭᱟᱹ ᱠᱟᱱᱟ ᱡᱮ ᱟᱹᱞᱤᱧᱦᱚᱸ ᱢᱤᱫ ᱫᱤᱱ ᱡᱚᱵᱽ ᱢᱟ ᱟᱨ ᱦᱳᱭ ᱡᱚᱵᱽ ᱞᱮᱠᱷᱟᱱ ᱟᱭᱳᱼᱵᱟᱵᱟ ᱦᱚᱸᱞᱤᱧ ᱧᱮᱞ ᱫᱟᱲᱮᱭᱟᱠᱚᱣᱟ ᱟᱫᱚ ᱢᱟ ᱤᱱᱟᱹᱠᱚ ᱢᱮᱱ ᱠᱟᱛᱮᱜᱮ ᱟᱹᱞᱤᱧᱟᱜ ᱠᱟᱛᱷᱟ ᱫᱚᱞᱤᱧ ᱠᱮᱪᱮᱫᱮᱜᱼᱟ